ᱠᱨᱤᱠᱮᱹᱴ ᱠᱨᱤᱠᱮᱹᱴ ᱠᱷᱮᱞ ᱫᱚ ᱠᱨᱤᱠᱮᱴ ᱠᱷᱮᱞ ᱫᱚ ᱟᱵᱚ ᱯᱩᱨᱟᱹ ᱵᱷᱟᱨᱚᱛ ᱨᱮᱠᱚ ᱠᱷᱮᱞᱟ ᱵᱷᱟᱨᱚᱛ ᱟᱞᱟᱜᱽ ᱟᱞᱟᱜᱽ ᱫᱤᱥᱚᱢ ᱨᱮᱱ ᱴᱤᱢ ᱠᱚ ᱛᱟᱦᱮᱱᱟ ᱡᱟᱦᱟᱸ ᱟᱨ ᱴᱤᱢ ᱛᱟᱦᱮᱱᱟ ᱴᱤᱼᱴᱳᱭᱮᱱᱴ ᱢᱮᱱᱟᱜᱼᱟ ᱟᱨ ᱯᱷᱤᱯᱴᱤ ᱯᱷᱤᱯᱴᱤ ᱚᱵᱷᱟᱨᱟᱜ ᱠᱚ ᱠᱷᱮᱞᱚᱜᱼᱟ ᱚᱱᱟᱨᱮ ᱟᱢᱯᱮᱭᱟᱨᱮ ᱛᱟᱦᱮᱱᱟ ᱟᱢᱯᱮᱭᱟᱨᱮ ᱛᱟᱦᱮᱱᱟ ᱟᱨᱚ ᱱᱚᱴᱤ ᱠᱟᱛᱮᱫ ᱠᱷᱮᱞᱟᱲᱤ ᱠᱚ ᱛᱟᱦᱮᱱᱟ ᱱᱚᱴ ᱱᱚᱴᱤ ᱠᱷᱮᱞᱟᱲᱤ ᱵᱟᱨᱭᱟ ᱠᱷᱞᱟᱲᱤ ᱠᱚ ᱠᱷᱮᱞᱟ ᱵᱟᱨ ᱯᱟᱥᱴᱟ ᱠᱷᱮᱞᱟᱲᱤ ᱠᱚ ᱠᱷᱮᱞᱟ ᱵᱟᱨ ᱯᱟᱥᱴᱟ ᱠᱷᱮᱞᱟᱲᱤ ᱨᱮ ᱠᱷᱮᱞ ᱦᱩᱭᱩᱜᱼᱟ ᱵᱟᱨ ᱯᱟᱥᱴᱟ ᱠᱷᱮᱞᱟᱲᱤ ᱨᱮ ᱡᱟᱦᱟᱸᱭ ᱫᱟᱲᱮ ᱟᱭ ᱩᱱᱤᱫᱚ ᱡᱤᱛᱟᱹᱜᱼᱟᱭ ᱟᱨ ᱡᱟᱦᱟᱸᱭ ᱦᱟᱨᱟᱜᱼᱟᱭ ᱩᱱᱤᱫᱚ ᱟᱹᱣᱩᱴᱚᱜᱼᱟᱭ ᱱᱚᱜᱼᱱᱚᱝᱠᱟ ᱠᱨᱤᱠᱮᱴ ᱠᱷᱮᱞ ᱫᱚ ᱟᱨ ᱟᱹᱰᱤ ᱱᱟᱯᱟᱭ ᱱᱟᱯᱟᱭ ᱟᱨᱚ ᱢᱮᱱᱟᱜ ᱜᱮᱭᱟ ᱠᱨᱤᱠᱮᱹᱴ ᱠᱷᱮᱞ ᱨᱮ